ᱨᱮᱰᱤᱭᱳ ᱴᱮᱞᱤᱵᱷᱮᱥᱚᱱ ᱠᱚᱨᱮᱫ ᱟᱲᱯᱤᱱᱤᱴ ᱞᱮᱠᱟᱛᱮ ᱱᱮᱛᱟᱨ ᱫᱚ ᱥᱟᱱᱛᱟᱲᱤ ᱨᱚᱲ ᱵᱷᱮᱜᱟᱨᱚᱜ ᱠᱟᱱᱟ ᱱᱚᱣᱟ ᱠᱷᱟᱹᱛᱤᱨ ᱜᱮ ᱢᱟᱱᱮ ᱟᱵᱚ ᱥᱟᱱᱛᱟᱞᱤ ᱡᱚᱛᱚ ᱵᱟᱵᱚᱱ ᱨᱚᱲ ᱫᱟᱲᱮᱭᱟᱜ ᱠᱟᱱᱟ ᱡᱟᱦᱟᱸ ᱵᱚᱱ ᱨᱚᱲ ᱮᱫᱟ ᱚᱱᱟᱫᱚ ᱦᱟᱱᱮ ᱵᱟᱝᱞᱟ ᱵᱷᱟᱥᱟ ᱠᱚ ᱢᱮᱥᱟᱜ ᱠᱟᱱᱟ ᱟᱵᱚ ᱥᱟᱱᱛᱟᱲ ᱵᱷᱟᱥᱟ ᱫᱚ ᱡᱚᱛᱚ ᱫᱚ ᱵᱟᱝ ᱢᱮᱥᱟᱜ ᱠᱟᱱᱟ ᱚᱱᱟ ᱠᱷᱟᱹᱛᱤᱨ ᱜᱮ ᱱᱮᱛᱟᱨ ᱫᱚ ᱱᱚᱣᱟ ᱫᱚ ᱥᱟᱱᱛᱟᱞᱤ ᱯᱟᱹᱨᱥᱤ ᱫᱚ ᱵᱷᱮᱜᱟᱨᱚᱜ ᱠᱟᱱᱟ